ᱦᱮᱞᱳ ᱜᱚᱢᱠᱮ ᱦᱮᱸ ᱤᱧ ᱡᱟᱦᱟᱸ ᱮᱯᱷ ᱳᱣᱟᱰᱟᱞᱨᱮ ᱡᱟᱦᱟᱸ ᱚᱰᱟᱨ ᱤᱧ ᱮᱢ ᱟᱠᱟᱜ ᱛᱟᱦᱮᱸ ᱫᱚ ᱚᱱᱟ ᱚᱰᱟᱨ ᱵᱟᱹᱧ ᱦᱟᱛᱟᱣ ᱫᱟᱲᱮᱜ ᱠᱟᱱᱟ ᱤᱧᱟᱹᱝ ᱮᱸᱴᱠᱮᱴᱚᱲᱮ ᱠᱷᱟᱹᱛᱤᱨ ᱚᱱᱟ ᱴᱟᱠᱟ ᱡᱟᱦᱟᱸᱧ ᱮᱢ ᱟᱠᱟᱜ ᱫᱚ ᱨᱩᱣᱟᱹᱲ ᱨᱮᱱᱟᱜ ᱵᱮᱵᱚᱥᱛᱷᱟ ᱠᱟᱛᱤᱧ ᱢᱮ ᱥᱮ ᱚᱱᱟ ᱞᱟᱹᱜᱤᱫ ᱱᱮᱦᱚᱨᱚᱜ ᱠᱟᱱᱟᱧ ᱟᱢᱴᱷᱮᱱ ᱡᱟᱛᱮ ᱚᱱᱟ ᱠᱟᱹᱣᱰᱤ ᱫᱚ ᱨᱩᱣᱟᱹᱲ ᱤᱧ ᱧᱟᱢ ᱢᱟ